ᱟᱞᱮᱭᱟᱜ ᱯᱚᱱᱚᱛ ᱨᱮ ᱡᱟᱦᱟᱸ ᱠᱚ ᱢᱩᱬᱩᱛ ᱦᱤᱸᱥ ᱞᱮᱠᱟᱛᱮ ᱧᱮᱞᱚᱜ ᱠᱟᱱᱟ ᱥᱮ ᱱᱤᱛ ᱦᱚᱸ ᱧᱮᱞᱚᱜ ᱠᱟᱱ ᱜᱮᱭᱟ ᱚᱱᱟ ᱠᱚᱫᱚ ᱦᱩᱭᱩᱜ ᱠᱟᱱᱟ ᱪᱟᱥᱵᱟᱥ ᱠᱟᱹᱢᱤ ᱟᱨ ᱚᱞᱚᱜ ᱯᱟᱲᱦᱟᱣ ᱥᱮ ᱵᱮᱯᱟᱨᱤ ᱤᱫᱤ ᱠᱟᱛᱮ ᱱᱚᱣᱟ ᱠᱚᱫᱚ ᱡᱟᱹᱥᱛᱤ ᱜᱮ ᱟᱞᱮ ᱥᱚᱢᱟᱡᱽ ᱨᱮ ᱧᱮᱞᱚᱜ ᱠᱟᱱᱟ ᱪᱟᱥᱵᱟᱥ ᱠᱟᱹᱢᱤ ᱫᱚ ᱟᱞᱮᱭᱟᱜ ᱥᱟᱶᱛᱟ ᱨᱮᱫᱚ ᱟᱹᱰᱤ ᱥᱮᱫᱟᱭ ᱠᱷᱚᱱ ᱜᱮ ᱢᱮᱱᱟᱜᱼᱟ ᱟᱨ ᱱᱤᱛ ᱦᱚᱸ ᱢᱮᱱᱟᱜ ᱠᱟᱫ ᱜᱮᱭᱟ ᱱᱚᱣᱟ ᱪᱟᱥᱵᱟᱥ ᱛᱮᱜᱮ ᱟᱞᱮᱨᱮᱱ ᱥᱟᱶᱛᱟ ᱠᱚᱨᱮᱱ ᱦᱚᱲ ᱠᱚᱣᱟᱜ ᱡᱤᱭᱚᱱ ᱫᱚ ᱠᱷᱟᱸᱰᱟᱣᱮᱫ ᱛᱟᱦᱮᱱ ᱱᱚᱣᱟ ᱪᱟᱥᱵᱟᱥ ᱠᱟᱹᱢᱤ ᱫᱚ ᱚᱠᱛᱚ ᱱᱟᱹᱯᱤᱛ ᱨᱮ ᱪᱟᱥᱵᱟᱥ ᱦᱩᱭ ᱞᱮᱱᱠᱷᱟᱱ ᱛᱟᱦᱚᱞᱮ ᱫᱚ ᱟᱞᱮ ᱥᱟᱶᱛᱟ ᱨᱮᱱ ᱦᱚᱲ ᱠᱚᱣᱟᱜ ᱡᱤᱭᱚᱱ ᱫᱚ ᱟᱹᱰᱤ ᱨᱟᱹᱥᱠᱟᱹᱣ ᱛᱮ ᱯᱟᱨᱚᱢᱚᱜ ᱛᱮᱦᱮᱱ ᱤᱱᱟᱹ ᱛᱟᱭᱚᱢ ᱚᱞᱚᱜ ᱯᱲᱦᱟᱣ ᱚᱞᱚᱜ ᱯᱟᱲᱦᱟᱣ ᱠᱟᱹᱢᱤ ᱥᱮ ᱚᱞᱚᱜ ᱯᱟᱲᱦᱟᱣ ᱤᱫᱤ ᱠᱟᱛᱮᱫ ᱫᱚ ᱱᱚᱶᱟᱜᱮ ᱠᱟᱱᱟ ᱡᱮ ᱥᱮᱫᱟᱭ ᱨᱮ ᱟᱵᱚ ᱥᱟᱶᱛᱟ ᱨᱮ ᱚᱞᱚᱜ ᱯᱟᱲᱦᱟᱣ ᱫᱚ ᱵᱮᱥ ᱛᱮᱫᱚ ᱵᱟᱝ ᱠᱚ ᱯᱟᱲᱦᱟᱣᱚᱜ ᱠᱟᱱ ᱛᱟᱦᱮᱱᱟ ᱥᱮ ᱚᱞᱚᱜ ᱯᱟᱲᱦᱟᱣ ᱨᱮᱭᱟᱜ ᱢᱟᱱᱮ ᱥᱮ ᱚᱞᱚᱜ ᱯᱟᱲᱦᱟᱣ ᱠᱟᱛᱮᱫ ᱪᱮᱫ ᱪᱮᱠᱟ ᱪᱮᱫ ᱠᱚ ᱦᱩᱭᱩᱜᱼᱟ ᱚᱱᱟ ᱠᱚᱫᱚ ᱵᱟᱝ ᱵᱟᱲᱟᱭ ᱛᱟᱦᱮᱸ ᱠᱟᱱᱟ ᱥᱮ ᱥᱟᱶᱛᱟ ᱨᱮᱱ ᱦᱚᱲ ᱠᱚᱴᱷᱮᱱ ᱦᱚᱸ ᱚᱞᱚᱜ ᱯᱟᱲᱦᱟᱣ ᱤᱫᱤ ᱠᱟᱛᱮᱫ ᱫᱚ ᱩᱱᱟᱹᱜ ᱩᱯᱨᱩᱢ ᱫᱚ ᱵᱟᱝ ᱛᱟᱦᱮᱸ ᱠᱟᱱᱟ ᱚᱱᱟ ᱦᱟᱛᱮᱛᱮ ᱡᱟᱹᱥᱛᱤ ᱦᱚᱲ ᱜᱮ ᱟᱵᱚ ᱥᱟᱶᱛᱟ ᱨᱮ ᱚᱞᱚᱜ ᱯᱟᱲᱦᱟᱣ ᱫᱚ ᱵᱟᱝ ᱠᱚ ᱵᱟᱰᱟᱭᱟ ᱢᱮᱱᱠᱷᱟᱱ ᱱᱮᱛᱟᱨ ᱚᱞᱚᱜ ᱯᱟᱲᱦᱟᱣ ᱫᱤᱠ ᱫᱤᱭᱮ ᱫᱚ ᱟᱰᱤ ᱜᱮ ᱥᱮ ᱟᱰᱤᱜᱮ ᱧᱮᱞᱚᱜ ᱠᱟᱱᱟ ᱵᱟᱝᱢᱟ ᱥᱟᱶᱛᱟ ᱨᱮᱱ ᱦᱚᱲ ᱠᱚᱫᱚ ᱟᱰᱤ ᱜᱮᱠᱚ ᱚᱞᱚᱜ ᱯᱟᱲᱦᱟᱣᱚᱜ ᱠᱟᱱ ᱜᱮᱭᱟ ᱪᱮᱫᱟᱜ ᱥᱮ ᱱᱮᱛᱟᱨ ᱨᱮᱱ ᱦᱚᱲ ᱠᱚᱫᱚ ᱧᱮᱞ ᱧᱮᱞ ᱧᱟᱢᱚᱜ ᱠᱟᱱᱟ ᱠᱤ ᱡᱮ ᱵᱟᱝᱢᱟ ᱚᱞᱚᱜ ᱯᱟᱲᱦᱟᱣ ᱠᱟᱛᱮᱜ ᱪᱮᱫ ᱦᱚᱨ ᱨᱮ ᱥᱮ ᱪᱮᱫ ᱰᱟᱦᱟᱨ ᱨᱮᱠᱚ ᱛᱟᱲᱟᱢ ᱮᱫᱟ ᱚᱱᱟ ᱦᱚᱛᱮᱜ ᱛᱮ ᱱᱚᱶᱟ ᱠᱚ ᱧᱮᱞ ᱠᱟᱛᱮ ᱜᱮ ᱟᱵᱚᱨᱮᱱ ᱥᱟᱶᱛᱟ ᱨᱮᱱ ᱦᱚᱲ ᱠᱚᱫᱚ ᱵᱟᱝᱢᱟ ᱢᱤᱫ ᱠᱟᱹᱴᱤᱡ ᱠᱷᱚᱱ ᱜᱮ ᱜᱤᱫᱽᱨᱟᱹ ᱠᱚ ᱯᱟᱲᱦᱟᱣ ᱮᱫ ᱠᱚᱣᱟ ᱥᱮ ᱥᱮᱪᱮᱫ ᱰᱟᱦᱟᱨ ᱨᱮᱠᱚ ᱠᱩᱞᱮᱫ ᱠᱚᱣᱟ ᱵᱟᱝᱢᱟ ᱥᱮᱪᱮᱫ ᱰᱟᱦᱟᱨ ᱨᱮᱭᱟᱜ ᱜᱩᱱ ᱥᱮ ᱢᱟᱱ ᱫᱚ ᱪᱮᱫ ᱠᱟᱱᱟ ᱚᱱᱟ ᱠᱚ ᱵᱩᱡᱷᱟᱹᱣ ᱧᱟᱢ ᱠᱮᱫ ᱛᱮ ᱱᱚᱝᱠᱟᱱ ᱟᱹᱰᱤ ᱟᱭᱢᱟ ᱱᱮᱛᱟᱨ ᱥᱮᱪᱮᱫ ᱨᱮᱭᱟᱜ ᱞᱟᱦᱟᱱᱛᱤ ᱫᱚ ᱟᱵᱚᱣᱟᱜ ᱥᱟᱶᱛᱟ ᱨᱮ ᱧᱮᱞᱚᱜ ᱠᱟᱱᱟ ᱤᱱᱟᱹ ᱵᱮᱜᱚᱨ ᱵᱮᱯᱟᱨᱤ ᱵᱮᱯᱟᱨᱤ ᱫᱚ ᱟᱵᱚᱣᱟᱜ ᱥᱟᱶᱛᱟ ᱨᱮᱫᱚ ᱩᱱᱟᱹᱜ ᱵᱟᱝ ᱧᱮᱞᱚᱜ ᱨᱮᱦᱚᱸ ᱠᱤᱪᱷᱩ ᱠᱤᱪᱷᱩᱨᱮ ᱧᱮᱞᱚᱜᱼᱟ ᱵᱟᱝᱢᱟ ᱟᱵᱚᱣᱟᱜ ᱥᱟᱶᱛᱟ ᱨᱮᱱ ᱦᱚᱲ ᱦᱚᱸ ᱵᱮᱯᱟᱨᱤ ᱨᱮ ᱥᱮᱞᱮᱫ ᱢᱮᱱᱟᱜ ᱠᱚᱣᱟ ᱪᱮᱫᱟᱜ ᱥᱮ ᱮᱴᱟᱜ ᱠᱟᱹᱢᱤ ᱵᱟᱝ ᱠᱚ ᱠᱚᱨᱟᱣ ᱫᱟᱲᱮᱭᱟᱜ ᱠᱟᱱᱛᱮ ᱱᱤᱭᱟᱹ ᱵᱮᱯᱟᱨᱤ ᱠᱚ ᱥᱟᱵ ᱠᱟᱫᱟ ᱵᱮᱯᱟᱨᱤ ᱫᱚ ᱱᱚᱝᱠᱟ ᱜᱮ ᱡᱮ ᱵᱟᱝᱢᱟ ᱢᱤᱫ ᱡᱟᱦᱟᱸᱱᱟᱜ ᱡᱤᱱᱤᱥ ᱯᱟᱛᱤᱢᱠᱚ ᱨᱮᱭᱟᱜ ᱵᱮᱯᱟᱨᱤ ᱛᱟᱦᱮᱸᱱ ᱢᱟ ᱚᱱᱟᱛᱮᱜᱮ ᱱᱮᱛᱟᱨ ᱨᱮᱱ ᱦᱚᱲ ᱠᱚᱣᱟᱜ ᱡᱤᱭᱚᱱ ᱫᱚ ᱠᱷᱟᱸᱰᱟᱜ ᱛᱟᱦᱮᱸᱱ ᱤᱱᱟᱹ ᱛᱟᱭᱚᱢ ᱥᱟᱸᱜᱮ ᱦᱚᱲ ᱴᱚᱴᱷᱟᱨᱮ ᱛᱟᱦᱮᱸᱨᱮᱭᱟᱜ ᱥᱟᱨᱤᱭᱟᱜ ᱠᱚᱫᱚ ᱱᱚᱶᱟ ᱠᱚᱜᱮ ᱦᱩᱭᱩᱜ ᱠᱟᱱᱟ ᱡᱮ ᱵᱟᱝᱢᱟ ᱟᱵᱚᱣᱟᱜ ᱥᱟᱶᱛᱟᱨᱮ ᱱᱚᱝᱠᱟᱱ ᱥᱟᱨᱤᱭᱟᱜ ᱠᱟᱛᱷᱟ ᱫᱚ ᱟᱰᱤ ᱟᱭᱢᱟᱜᱮ ᱢᱮᱱᱟᱜ ᱟᱠᱟᱫᱟ ᱡᱮᱞᱮᱠᱟ ᱧᱮᱞᱚᱜ ᱠᱟᱱᱟ ᱡᱮ ᱱᱤᱛᱚᱜ ᱦᱚᱸ ᱧᱮᱞᱚᱜᱼᱟ ᱵᱟᱝᱢᱟ ᱟᱵᱚᱣᱟᱜ ᱥᱟᱶᱛᱟ ᱨᱮ ᱫᱩᱠᱥᱩᱠ ᱥᱮ ᱨᱟᱹᱥᱠᱟᱹ ᱨᱮᱭᱟᱜ ᱠᱟᱛᱷᱟ ᱥᱮ ᱥᱟᱶᱛᱟ ᱨᱮ ᱟᱭᱢᱟ ᱞᱮᱠᱟᱱ ᱟᱨᱤᱪᱟᱨᱤ ᱠᱚ ᱢᱮᱱᱟᱜ ᱟᱠᱟᱫᱟ ᱡᱟᱦᱟᱸ ᱫᱚ ᱦᱩᱭᱩᱜ ᱠᱟᱱᱟ ᱥᱚᱨᱦᱟᱭ ᱵᱤᱦᱟᱹ ᱵᱟᱯᱞᱟ ᱥᱮ ᱵᱚᱸᱜᱟ ᱵᱳᱨᱳ ᱠᱚ ᱱᱚᱣᱟ ᱠᱚᱫᱚ ᱟᱵᱚᱣᱟᱜ ᱥᱟᱶᱛᱟ ᱨᱮ ᱫᱚᱢᱮᱜᱮ ᱨᱟᱹᱥᱠᱟᱹᱣᱟᱱᱟᱜ ᱢᱤᱫ ᱥᱮ ᱥᱟᱨᱤᱭᱟᱱᱟᱜ ᱢᱤᱫ ᱠᱟᱱᱟ ᱱᱚᱣᱟ ᱫᱚ ᱟᱹᱰᱤ ᱥᱮᱫᱟᱭ ᱠᱷᱚᱱ ᱜᱮ ᱢᱮᱱᱟᱜᱼᱟ ᱟᱨ ᱱᱤᱛ ᱦᱚᱸ ᱢᱮᱱᱟᱜ ᱜᱮᱭᱟ ᱱᱚᱣᱟ ᱨᱮᱫᱚ ᱧᱮᱞᱚᱜᱼᱟ ᱵᱟᱝᱢᱟ ᱟᱛᱳᱨᱮᱱ ᱥᱟᱱᱟᱢ ᱦᱚᱲ ᱥᱮ ᱥᱟᱶᱛᱟ ᱨᱮᱱ ᱥᱟᱱᱟᱢ ᱦᱚᱲ ᱡᱚᱲᱟᱣ ᱢᱤᱫ ᱠᱟᱛᱮ ᱠᱚ ᱢᱟᱱᱟᱣ ᱛᱟᱦᱮᱱ ᱥᱮ ᱵᱚᱸᱜᱟ ᱵᱳᱨᱳ ᱦᱚᱸᱠᱚ ᱢᱟᱱᱟᱣ ᱛᱟᱦᱮᱱ ᱟᱨ ᱵᱟᱯᱞᱟ ᱠᱚᱦᱚᱸ ᱠᱚ ᱧᱮᱞ ᱥᱟᱢᱴᱟᱣ ᱛᱟᱦᱮᱱ ᱚᱱᱟ ᱞᱟᱹᱜᱤᱫ ᱛᱮ ᱟᱨ ᱦᱚᱸ ᱢᱩᱠᱷᱤᱭᱟᱹ ᱞᱮᱠᱟᱛᱮ ᱟᱛᱳ ᱢᱚᱬᱮ ᱦᱚᱲ ᱦᱚᱸᱠᱚ ᱛᱟᱦᱮᱱ ᱛᱟᱦᱮᱱᱟ ᱩᱝᱠᱩ ᱪᱷᱟᱲᱟ ᱱᱚᱣᱟ ᱠᱟᱹᱢᱤ ᱦᱚᱨᱟ ᱠᱚᱫᱚ ᱥᱮ ᱱᱚᱣᱟ ᱠᱟᱹᱢᱤ ᱦᱚᱨᱟ ᱠᱚᱫᱚ ᱵᱟᱝ ᱯᱟᱨᱚᱢᱟᱜᱼᱟ ᱚᱱᱟ ᱞᱮᱠᱟᱛᱮ ᱟᱵᱚᱨᱮᱱ ᱥᱟᱶᱛᱟ ᱨᱮᱱ ᱢᱚᱬᱮ ᱦᱚᱲ ᱫᱚ ᱟᱹᱰᱤ ᱜᱮ ᱜᱚᱨᱚᱵ ᱟᱱᱟᱜ ᱦᱚᱲ ᱠᱟᱱᱟᱠᱚ ᱱᱚᱝᱠᱟ ᱜᱮ ᱟᱨᱦᱚᱸ ᱟᱭᱢᱟ ᱞᱮᱠᱟᱱ ᱟᱵᱚᱣᱟᱜ ᱥᱟᱶᱛᱟᱨᱮ ᱥᱟᱹᱨᱤᱭᱟᱜ ᱠᱚᱫᱚ ᱢᱮᱱᱟᱜ ᱜᱮᱭᱟ ᱤᱱᱟᱹ ᱪᱷᱟᱲᱟ ᱟᱵᱚᱣᱟᱜ ᱥᱟᱶᱛᱟᱨᱮ ᱮᱲᱮᱭᱟᱜ ᱠᱚᱫᱚ ᱦᱩᱭᱩᱜ ᱠᱟᱱᱟ ᱡᱮᱞᱮᱠᱟ ᱚᱡᱷᱟ ᱚᱡᱷᱟ ᱫᱚ ᱟᱹᱰᱤ ᱥᱮᱫᱟᱭ ᱠᱷᱚᱱ ᱢᱮᱱᱟᱜ ᱠᱚ ᱨᱮᱦᱚᱸ ᱱᱤᱛ ᱫᱚ ᱟᱨᱦᱚᱸ ᱡᱟᱹᱥᱛᱤ ᱢᱮᱱᱟᱜ ᱠᱚᱣᱟ ᱟᱨ ᱟᱵᱚᱨᱮᱱ ᱥᱟᱶᱛᱟ ᱨᱮᱱ ᱦᱚᱲ ᱫᱚ ᱡᱟᱹᱥᱛᱤ ᱫᱚ ᱚᱡᱷᱟ ᱜᱮᱠᱚ ᱯᱟᱹᱛᱭᱟᱹᱣ ᱠᱚ ᱠᱟᱱᱟ ᱵᱟᱝᱢᱟ ᱚᱡᱷᱟᱴᱷᱮᱡ ᱡᱟᱦᱟᱸ ᱡᱟᱦᱟᱸᱜᱮ ᱦᱩᱭᱩᱜ ᱚᱲᱟᱜ ᱨᱮ ᱫᱩᱠᱥᱩᱠ ᱨᱮᱭᱟᱜ ᱵᱟᱝᱢᱟ ᱚᱡᱷᱟᱴᱷᱮᱡ ᱜᱮᱠᱚ ᱞᱟᱹᱭ ᱥᱚᱫᱚᱨ ᱛᱟᱦᱮᱱᱟ ᱱᱚᱣᱟ ᱠᱚᱫᱚ ᱪᱤᱠᱟᱛᱮ ᱟᱨ ᱪᱤᱠᱟᱛᱮ ᱵᱟᱝ ᱦᱩᱭᱩᱜ ᱠᱟᱱᱟ ᱚᱱᱟ ᱞᱮᱠᱟᱛᱮ ᱚᱡᱷᱟ ᱫᱚ ᱧᱮᱞᱚᱜ ᱟᱠᱚ ᱵᱟᱝᱢᱟ ᱥᱟᱱᱟᱢ ᱚᱡᱷᱟ ᱫᱚ ᱵᱟᱝᱠᱚ ᱢᱤᱫ ᱟ ᱪᱮᱫᱟᱜ ᱥᱮ ᱠᱤᱪᱷᱩ ᱚᱡᱷᱟ ᱫᱚᱠᱚ ᱛᱟᱦᱮᱱᱟ ᱡᱮ ᱴᱟᱠᱟ ᱞᱳᱵᱷᱛᱮ ᱚᱡᱷᱟ ᱠᱚ ᱦᱩᱭᱩᱜ ᱠᱟᱱᱟ ᱟᱨ ᱠᱤᱪᱷᱩ ᱚᱡᱷᱟᱣᱟᱜ ᱫᱚ ᱠᱚ ᱛᱟᱦᱮᱱᱟ ᱵᱟᱝᱢᱟ ᱩᱱᱠᱩᱣᱟᱜ ᱡᱟᱦᱟᱸ ᱠᱚ ᱢᱮᱱᱟ ᱚᱱᱟ ᱠᱚ ᱥᱟᱹᱨᱤᱭᱟᱜ ᱛᱟᱦᱮᱱ ᱢᱮᱱᱠᱷᱟᱱ ᱱᱮᱛᱟᱨ ᱫᱚ ᱡᱟᱹᱥᱛᱤ ᱜᱮ ᱮᱲᱮᱭᱟᱱ ᱚᱡᱷᱟ ᱠᱚ ᱢᱮᱱᱟᱜ ᱠᱚᱣᱟ ᱟᱨ ᱧᱮᱞ ᱦᱚᱸ ᱧᱮᱞᱚᱜᱼᱟ ᱵᱟᱝᱢᱟ ᱱᱩᱠᱩ ᱫᱚ ᱴᱟᱠᱟ ᱞᱳᱵ ᱛᱮ ᱢᱮᱱᱟᱜ ᱠᱟᱜ ᱠᱚᱣᱟ ᱱᱚᱝᱠᱟᱜᱮ ᱟᱨ ᱦᱚᱸ ᱟᱭᱢᱟ ᱢᱮᱱᱟᱜᱼᱟ ᱥᱟᱶᱛᱟ ᱨᱮᱭᱟᱜ ᱮᱲᱮᱭᱟᱜ ᱠᱚᱫᱚ ᱡᱟᱹᱥᱛᱤ ᱫᱚ ᱱᱚᱣᱟ ᱜᱮ ᱧᱮᱞᱚᱜ ᱠᱟᱱᱟ ᱥᱮ ᱱᱤᱛ ᱦᱚᱸ ᱢᱮᱱᱟᱜ ᱟᱠᱟᱫᱟ